ᱥᱚᱠ ᱞᱮᱠᱟᱛᱮ ᱵᱟᱜᱟᱱ ᱵᱮᱱᱟᱣ ᱫᱚ ᱤᱧᱟᱹᱜ ᱟᱹᱰᱤ ᱠᱟᱹᱴᱤᱡ ᱩᱢᱮᱹᱨ ᱠᱷᱚᱱᱜᱮ ᱢᱤᱫᱴᱮᱡ ᱟᱹᱰᱤ ᱟᱴᱤᱧ ᱠᱩᱥᱤᱭᱟᱜ ᱠᱟᱱ ᱛᱟᱦᱮᱸᱫᱼᱟ ᱪᱮᱫᱟᱜ ᱥᱮ ᱵᱟᱜᱟᱱ ᱫᱚ ᱛᱟᱦᱮᱱ ᱠᱷᱟᱱ ᱟᱭᱢᱟᱦᱚᱲ ᱟᱭᱢᱟᱠ ᱩᱯᱚᱠᱟᱨᱚᱜᱼᱟ ᱚᱱᱟ ᱥᱟᱶᱛᱮ ᱤᱧᱦᱚᱧ ᱩᱯᱚᱠᱟᱨᱚᱜᱼᱟ ᱡᱷᱚᱛᱚᱦᱚᱲ ᱩᱯᱚᱠᱟᱨ ᱥᱟᱶᱛᱮ ᱵᱟᱜᱟᱱ ᱤᱧ ᱮᱠᱷᱚᱱ ᱵᱟᱜᱟᱱᱨᱮᱧ ᱨᱚᱦᱚᱭ ᱟᱠᱟᱫᱟ ᱩᱞ ᱠᱟᱱᱴᱷᱟᱲ ᱯᱮᱭᱟᱨᱤ ᱯᱮᱭᱟᱨᱟ ᱱᱟᱨᱠᱮᱞ ᱮᱢᱟᱱ ᱛᱮᱱᱟᱜ ᱫᱟᱨᱮ ᱪᱮᱫᱟᱜ ᱥᱮ ᱚᱱᱟᱠᱚ ᱫᱟᱨᱤ ᱴᱷᱤᱠ ᱢᱚᱛᱚᱱ ᱯᱚᱨᱤᱪᱚᱨᱡᱟ ᱫᱟᱲᱤᱜ ᱠᱷᱟᱱ ᱴᱷᱤᱠᱢᱚᱛᱚ ᱡᱚᱛᱚᱱ ᱦᱟᱨᱟ ᱫᱟᱲᱮᱜ ᱠᱷᱟᱱ ᱚᱱᱟᱠᱷᱚᱡ ᱤᱧ ᱟᱭᱢᱟ ᱯᱨᱚᱯᱷᱤᱴ ᱤᱧ ᱧᱟᱢᱟ ᱚᱱᱟ ᱥᱟᱶᱛᱮ ᱯᱚᱨᱤᱵᱮᱥ ᱦᱚᱸ ᱵᱷᱟᱜᱮ ᱛᱟᱦᱮᱱᱟ ᱚᱱᱟᱛᱮ ᱵᱟᱜᱟᱱ ᱨᱚᱦᱚᱭ ᱫᱚ ᱟᱹᱰᱤ ᱠᱟᱹᱴᱤᱡ ᱨᱮᱦᱚᱧ ᱠᱩᱥᱤᱭᱟᱜ ᱠᱟᱱᱛᱟᱦᱮᱸᱫ ᱠᱷᱚᱱ ᱠᱩᱥᱤᱭᱟᱜ ᱟ ᱱᱮᱛᱟᱨ ᱫᱚ ᱟᱨᱦᱚᱸ ᱡᱟᱹᱥᱛᱤᱜᱤᱧ ᱨᱚᱦᱚᱭ ᱮᱫᱟ ᱚᱱᱟᱛᱮ ᱚᱱᱟ ᱨᱮᱱᱟᱜ ᱩᱯᱚᱠᱟᱨ ᱫᱚᱧ ᱧᱟᱢ ᱮᱫᱟ ᱡᱟᱦᱟᱱᱟᱜ ᱩᱞ ᱡᱮᱢᱚᱱ ᱩᱞ ᱫᱟᱨᱮ ᱩᱞᱤᱧ ᱧᱟᱢᱫᱟ ᱠᱟᱱᱴᱷᱟᱲᱤᱧ ᱧᱟᱢ ᱮᱫᱟ ᱡᱷᱚᱛᱚ ᱱᱚᱛᱮ ᱩᱢᱩᱞᱥᱮᱫ ᱦᱚᱸ ᱠᱟᱹᱢᱤ ᱦᱳᱭᱳᱜ ᱛᱤᱧᱟᱹ ᱱᱚᱛᱮ ᱱᱚᱛᱮ ᱡᱚᱢᱦᱚᱧ ᱧᱟᱢ ᱮᱫᱟ ᱚᱱᱟᱛᱮ ᱱᱤᱭᱟᱹ ᱫᱟᱨᱮ ᱨᱚᱦᱚᱭ ᱫᱚ ᱵᱟᱜᱟᱱ ᱫᱟᱨᱮ ᱨᱚᱦᱚᱭ ᱫᱚ ᱟᱹᱰᱤ ᱟᱴᱤᱧ ᱠᱩᱥᱤᱭᱟᱜᱼᱟ